ᱱᱤᱛᱚᱝ ᱱᱚᱣᱟ ᱫᱤᱥᱚᱢ ᱨᱮ ᱡᱚᱛᱚ ᱡᱚᱛᱚ ᱠᱷᱚᱱ ᱵᱟᱹᱲᱛᱤ ᱯᱟᱹᱛᱭᱟᱹᱣ ᱡᱤᱱᱤᱥ ᱟᱨ ᱱᱚᱣᱟᱛᱮ ᱦᱚᱲ ᱠᱚ ᱵᱚᱫᱚᱞᱚᱜ ᱠᱟᱱᱟ ᱥᱮ ᱦᱚᱲ ᱠᱚ ᱮᱴᱟᱜᱮᱫ ᱠᱚᱣᱟ ᱫᱷᱚᱨᱚᱢ ᱧᱩᱛᱩᱢᱛᱮ ᱦᱚᱲ ᱱᱤᱛᱚᱜ ᱠᱚ ᱵᱮᱯᱟᱨ ᱠᱟᱱᱟ ᱡᱟᱦᱟᱸ ᱡᱟᱭᱜᱟ ᱨᱮᱜᱮ ᱢᱚᱱᱫᱤᱨ ᱵᱟᱝ ᱢᱚᱥᱡᱤᱫ ᱡᱟᱦᱟᱱᱜ ᱜᱮ ᱵᱮᱱᱟᱣᱮᱱᱟ ᱚᱱᱟ ᱡᱟᱭᱜᱟ ᱨᱮ ᱵᱮᱯᱟᱨ ᱵᱟᱲᱦᱟᱣᱮᱱᱟ ᱦᱚᱲ ᱦᱚᱸ ᱰᱷᱮᱨ ᱠᱚ ᱦᱤᱡᱩᱜᱼᱟ ᱰᱷᱮᱹᱨ ᱦᱚᱲ ᱠᱚ ᱦᱮᱡ ᱞᱮᱱᱠᱷᱟᱱ ᱵᱟᱦᱨᱮ ᱵᱟᱦᱨᱮ ᱡᱟᱦᱟᱸ ᱥᱟᱜᱷᱟᱸᱨᱤᱭᱟᱹ ᱠᱚ ᱠᱚ ᱦᱤᱡᱤᱩᱜᱼᱟ ᱩᱱᱠᱩ ᱞᱟᱹᱜᱤᱫᱛᱮ ᱥᱮᱬᱟ ᱥᱮᱬᱟ ᱥᱮᱢ ᱞᱚᱡᱽ ᱠᱚ ᱦᱳᱴᱮᱞ ᱠᱚ ᱠᱚ ᱵᱮᱱᱟᱣᱮᱜᱼᱟ ᱟᱨ ᱚᱱᱟ ᱠᱚᱨᱮᱜ ᱠᱚ ᱛᱟᱦᱮᱱ ᱠᱟᱱᱟ ᱛᱟᱦᱮᱸ ᱠᱟᱛᱮᱫ ᱚᱱᱟ ᱯᱩᱱᱤᱭᱟᱹ ᱛᱷᱟᱱ ᱠᱚ ᱠᱚ ᱧᱮᱞᱮᱜᱼᱟ ᱧᱮᱞ ᱠᱟᱛᱮᱫ ᱟᱠᱚᱣᱟᱜ ᱢᱚᱱᱮ ᱨᱮᱭᱟᱜ ᱟᱥᱟ ᱢᱚᱱᱮ ᱨᱮᱭᱟᱜ ᱛᱤᱨᱯᱤᱫ ᱢᱩᱪᱟᱹᱫ ᱠᱟᱛᱮᱫ ᱠᱚ ᱨᱩᱣᱟᱹᱲ ᱠᱟᱱᱟ ᱢᱮᱱᱠᱷᱟᱱ ᱟᱵᱚ ᱟᱹᱫᱤᱵᱟᱹᱥᱤ ᱥᱮ ᱥᱟᱱᱛᱟᱲ ᱡᱟᱹᱛᱤ ᱠᱚᱣᱟᱜ ᱚᱱᱠᱟᱱ ᱯᱩᱱᱤᱭᱟᱹ ᱛᱷᱟᱱ ᱞᱮᱠᱟ ᱥᱮ ᱫᱷᱚᱨᱚᱢ ᱥᱛᱷᱚᱞ ᱞᱮᱠᱟᱱ ᱡᱟᱭᱜᱟ ᱠᱚᱫᱚ ᱱᱚᱣᱟ ᱢᱮᱱᱟᱜᱼᱟ ᱡᱮᱢᱚᱱ ᱞᱩᱜᱩᱼᱵᱩᱨᱩ ᱜᱷᱟᱱᱴᱟ ᱵᱟᱲᱮ ᱞᱩᱜᱩᱼᱵᱩᱨᱩ ᱜᱷᱟᱱᱴᱟ ᱵᱲᱟᱮ ᱦᱩᱭᱮᱱᱟ ᱟᱨ ᱱᱟᱰᱮ ᱯᱚᱱᱰᱤᱛ ᱨᱟᱹᱜᱷᱩᱱᱟᱛᱷ ᱢᱩᱨᱢᱩ ᱰᱟᱦᱟᱨᱰᱤ ᱡᱟᱦᱟᱸ ᱨᱮ ᱠᱟᱫᱮᱭᱟᱠᱚ ᱚᱸᱰᱮ ᱦᱩᱭᱱᱟ ᱢᱟᱨᱟᱝ ᱵᱩᱨᱩ ᱦᱩᱭᱱᱟ ᱡᱟᱦᱟᱸ ᱜᱤᱨᱤᱰᱤ ᱡᱮᱞᱟ ᱨᱮ ᱦᱮᱱᱟᱜᱼᱟ ᱢᱟᱨᱟᱝ ᱵᱩᱨᱩ ᱢᱮᱱᱛᱮᱫ ᱟᱨ ᱚᱱᱠᱟ ᱯᱟᱛᱟ ᱪᱷᱟᱛᱟ ᱞᱮᱠᱟ ᱛᱮᱫᱚ ᱡᱮᱢᱚᱱ ᱚᱸᱰᱮ ᱦᱚᱸ ᱚᱠᱛᱚ ᱡᱟᱹᱱᱤᱡ ᱯᱟᱛᱟ ᱦᱩᱭᱩᱜ ᱥᱚᱢᱚᱭ ᱨᱮ ᱟᱹᱰᱤ ᱜᱮ ᱥᱟᱺᱜᱤᱧ ᱥᱟᱺᱜᱤᱧ ᱫᱤᱥᱚᱢ ᱫᱤᱥᱚᱢ ᱦᱚᱲ ᱠᱚ ᱦᱤᱡᱩᱜ ᱟᱠᱚ ᱦᱮᱡ ᱠᱟᱛᱮ ᱠᱚ ᱧᱮᱞ ᱤᱫᱤᱭᱟ ᱚᱱᱟ ᱫᱚ ᱦᱩᱭᱱᱟ ᱡᱮᱢᱚᱱ ᱚᱸᱰᱮ ᱥᱤᱫᱟᱹ ᱯᱟᱴᱟ ᱵᱤᱸᱫᱷᱟᱹ ᱯᱟᱛᱟ ᱦᱩᱭᱱᱟ ᱪᱟᱠᱚᱨ ᱛᱟᱹᱲᱤ ᱯᱟᱛᱟ ᱦᱩᱭᱱᱟ ᱱᱚᱰᱮ ᱜᱷᱟᱴᱥᱤᱞᱟᱹ ᱵᱤᱸᱫᱷᱟᱹ ᱯᱟᱛᱟ ᱡᱮᱢᱚᱱ ᱦᱩᱭᱱᱟ ᱟᱨ ᱦᱚᱸ ᱚᱱᱠᱟᱜᱮ ᱟᱹᱰᱤ ᱜᱟᱱ ᱳᱰᱤᱥᱟ ᱠᱚᱨᱮ ᱦᱚᱸ ᱡᱮᱢᱚᱱ ᱦᱮᱱᱟᱜᱼᱟ ᱱᱚᱣᱟ ᱛᱩᱯᱩᱱ ᱱᱟᱹᱭ ᱵᱚᱨᱱᱤ ᱜᱷᱟᱴ ᱡᱮᱢᱚᱱ ᱦᱩᱭᱱᱟ ᱛᱮᱞ ᱠᱩᱯᱤ ᱜᱟᱹᱭᱟᱹ ᱜᱷᱟᱴ ᱡᱮᱢᱚᱱ ᱦᱩᱭᱱᱟ ᱚᱱᱠᱟᱱ ᱟᱹᱰᱤ ᱜᱟᱱ ᱡᱤᱱᱤᱥ ᱦᱮᱱᱟᱜᱼᱟ ᱥᱟᱱᱛᱟᱲ ᱠᱚᱣᱟᱜ ᱯᱩᱱᱟᱹᱭ ᱛᱷᱟᱱ ᱠᱚᱨᱮ ᱢᱮᱱᱠᱷᱟᱱ ᱚᱱᱟ ᱡᱟᱭᱜᱟ ᱠᱚᱨᱮ ᱦᱚᱲ ᱱᱤᱛᱚᱜ ᱵᱮᱯᱟᱨ ᱞᱮᱠᱟ ᱛᱮᱠᱚ ᱪᱟᱞᱟᱜ ᱠᱟᱱᱟ ᱵᱮᱯᱟᱨ ᱞᱮᱠᱟ ᱛᱮᱠᱚ ᱤᱫᱤᱭᱟᱜᱼᱟ ᱠᱚ ᱢᱮᱱᱠᱷᱟᱱ ᱡᱟᱠ ᱜᱮ ᱦᱚᱲ ᱠᱚ ᱪᱟᱞᱟᱜ ᱠᱟᱱᱟ ᱦᱚᱲ ᱠᱚ ᱥᱮᱴᱮᱨᱚᱜ ᱠᱟᱱᱟ ᱤᱱᱟᱹ ᱜᱮ ᱢᱟᱨᱟᱝ ᱡᱤᱱᱤᱥ ᱠᱟᱱᱟ